ᱞᱟᱜᱟᱱ ᱠᱟᱹᱨᱤ ᱫᱚ ᱪᱮᱫ ᱞᱮᱠᱟᱱ ᱜᱷᱟᱨᱚᱸᱡᱽ ᱡᱤᱭᱚᱱ ᱟᱨ ᱡᱤᱭᱚᱱ ᱦᱟᱨᱟᱭ ᱞᱟᱹᱜᱤᱫ ᱛᱮ ᱚᱱᱮᱠ ᱞᱮᱠᱟᱜᱮ ᱟᱭᱢᱟ ᱞᱮᱠᱟᱛᱮ ᱱᱤᱛᱚᱜ ᱩᱰᱩᱝ ᱟᱠᱟᱫᱟ ᱚᱱᱟ ᱠᱚᱫᱚ ᱡᱮᱢᱚᱱ ᱟᱵᱚ ᱫᱟᱠᱟ ᱤᱥᱤᱱ ᱱᱚᱣᱟ ᱫᱚ ᱟᱹᱰᱤ ᱡᱚᱠᱷᱟᱱ ᱫᱚ ᱤᱧ ᱚᱛᱚᱭᱮᱵ ᱱᱤᱛᱚᱜ ᱜᱟᱱ ᱦᱚᱸ ᱟᱵᱚᱞᱮᱠᱟᱱ ᱢᱤᱫᱵᱟᱨ ᱦᱚᱲ ᱫᱚ ᱥᱮᱸᱜᱮᱞ ᱞᱮᱠᱟᱛᱮ ᱥᱟᱦᱟᱱ ᱞᱮᱠᱟᱛᱮᱵᱚᱱ ᱤᱥᱤᱱ ᱵᱟᱥᱟᱝᱟ ᱚᱱᱟ ᱱᱮᱛᱟᱨ ᱫᱚ ᱥᱟᱦᱟᱱ ᱞᱮᱠᱟᱛᱮ ᱵᱟᱝ ᱠᱟᱛᱮᱫ ᱜᱮᱥ ᱛᱮᱦᱚᱸ ᱤᱥᱤᱱᱚᱜ ᱠᱟᱱᱟ ᱞᱟᱹᱭᱤᱱ ᱛᱮᱦᱚᱸ ᱤᱥᱤᱱᱚᱜ ᱠᱟᱱᱟ ᱚᱱᱟ ᱠᱷᱚᱱᱟᱜ ᱟᱨᱚ ᱡᱮᱢᱚᱱ ᱫᱟᱜ ᱞᱟᱹᱜᱤᱫ ᱛᱮ ᱵᱟᱸᱫᱽ ᱨᱮᱱᱟᱜ ᱚᱱᱟᱨᱮ ᱚᱱᱮᱠ ᱞᱮᱠᱟᱱ ᱟᱵᱚᱨᱡᱚᱱᱟ ᱯᱚᱛᱨᱚ ᱛᱟᱦᱮᱱ ᱠᱟᱨᱚᱱ ᱛᱮ ᱱᱮᱛᱟᱨ ᱫᱚ ᱦᱮᱡ ᱟᱠᱟᱱᱟ ᱯᱟᱢᱯ ᱠᱚᱞ ᱴᱟᱭᱤᱢ ᱠᱚᱞ ᱚᱱᱟ ᱠᱚ ᱚᱱᱟ ᱠᱚᱨᱮᱱᱟᱝ ᱵᱮᱵᱚᱦᱟᱨ ᱞᱮᱠᱷᱟᱫᱟ ᱚᱱᱮᱠ ᱜᱮ ᱵᱷᱟᱜᱤᱜᱼᱟ ᱠᱟᱨᱚᱱ ᱵᱟᱸᱫᱽ ᱞᱮᱠᱟᱱᱟᱜ ᱫᱟᱜ ᱫᱚ ᱚᱱᱮᱠ ᱠᱤᱪᱷᱩ ᱠᱚ ᱜᱟᱵᱟᱱᱟᱠᱟᱜᱼᱟ ᱟᱨ ᱚᱱᱟ ᱠᱚᱨᱮᱱᱟᱜ ᱴᱟᱭᱤᱢᱠᱚᱞ ᱱᱚᱞᱠᱩᱯ ᱞᱟᱭᱤᱱ ᱞᱮᱠᱟᱱᱟᱜ ᱡᱚᱞ ᱨᱮᱫᱚ ᱪᱮᱫ ᱜᱮ ᱵᱟᱱᱩᱜᱼᱟ ᱚᱱᱟ ᱦᱚᱛᱮᱡ ᱛᱮ ᱢᱮᱱᱫᱚ ᱚᱱᱟᱜᱮ ᱵᱷᱟᱜᱤᱜᱼᱟ ᱟᱵᱚ ᱥᱟᱱᱛᱟᱲᱤ ᱫᱚ ᱚᱱᱮᱠ ᱜᱮ ᱛᱟᱭᱚᱢ ᱨᱮ ᱢᱮᱱᱟᱜ ᱵᱚᱱᱟ ᱤᱱᱟᱹ ᱠᱟᱨᱚᱱ ᱛᱮᱜᱮ ᱫᱚ ᱜᱷᱟᱨᱚᱸᱡᱽ ᱫᱚ ᱡᱤᱭᱚᱱ ᱫᱚ ᱟᱹᱰᱤᱜᱮ ᱡᱟᱠᱟᱫᱽ ᱜᱮᱭᱟ ᱱᱤᱛᱚᱜ ᱫᱚ ᱚᱱᱮᱠ ᱞᱮᱠᱟᱜ ᱵᱟᱨᱮᱛᱮᱜᱮ ᱦᱮᱡ ᱟᱠᱟᱱᱟ ᱥᱟᱱᱛᱟᱲ ᱫᱚ ᱪᱮᱠᱟ ᱞᱮᱠᱟᱛᱮ ᱡᱤᱥᱮ ᱚᱱᱟ ᱵᱟᱨᱮᱵᱚᱱ ᱵᱮᱦᱚᱵᱟᱨ ᱫᱟᱲᱮᱭᱟᱜᱼᱟ ᱚᱱᱟᱜᱮᱵᱚ ᱠᱩᱨᱩᱢᱩᱴᱩᱭᱟ ᱱᱤᱛᱚᱜ